ᱱᱮᱛᱟᱨ ᱫᱚ ᱡᱮᱢᱚᱱ ᱥᱟᱶᱛᱟ ᱮᱱᱮᱡ ᱥᱮᱨᱮᱧ ᱨᱮᱭᱟᱜ ᱠᱚᱢᱯᱤᱴᱤᱥᱟᱱ ᱠᱚ ᱫᱚᱦᱚᱭ ᱮᱫᱟ ᱚᱱᱟᱛᱮ ᱨᱩᱥᱤᱠᱟ ᱠᱚ ᱴᱷᱮᱱ ᱦᱚᱸ ᱚᱱᱟ ᱪᱮᱞᱮᱡᱽ ᱛᱟᱦᱮᱱ ᱠᱟᱱᱟ ᱡᱮ ᱚᱱᱟ ᱠᱚᱢᱯᱤᱴᱤᱥᱟᱱ ᱨᱮ ᱫᱟᱲᱮᱭᱟᱜ ᱢᱟ ᱥᱮ ᱯᱨᱟᱭᱤᱡᱽ ᱦᱚᱸ ᱞᱮ ᱧᱟᱢ ᱫᱟᱲᱮᱭᱟᱜ ᱢᱟ ᱱᱚᱝᱠᱟ ᱜᱮ ᱥᱚᱨᱠᱟᱨ ᱠᱷᱚᱱ ᱦᱚᱸ ᱴᱟᱠᱟ ᱯᱩᱭᱥᱟᱹ ᱠᱚ ᱧᱟᱢᱫᱟ ᱥᱟᱴᱤᱯᱷᱤᱠᱮᱴ ᱠᱚᱠᱚ ᱧᱟᱢᱫᱟ ᱟᱨ ᱱᱚᱝᱠᱟᱱᱟᱜ ᱡᱟᱦᱟᱱ ᱞᱟᱹᱲᱦᱟᱹᱭ ᱠᱚ ᱦᱩᱭ ᱞᱮᱱ ᱫᱚ ᱚᱱᱟ ᱫᱚ ᱡᱮᱢᱚᱱ ᱫᱟᱥᱟᱸᱭ ᱮᱱᱮᱡ ᱨᱮ ᱦᱩᱭ ᱞᱮᱱᱟ ᱛᱚ ᱦᱩᱛᱩᱲ ᱫᱩᱨᱜᱚ ᱡᱚᱠᱷᱚᱱ ᱟᱭᱱᱚᱢ ᱠᱟᱡᱚᱞ ᱮ ᱟᱛᱠᱤᱨ ᱞᱮᱫ ᱠᱤᱱᱟᱹ ᱩᱱ ᱚᱠᱛᱮ ᱥᱟᱱ ᱥᱟᱶᱛᱟ ᱨᱤᱱ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱥᱟᱯ ᱥᱟᱯᱟᱵ ᱦᱚᱨᱚᱜ ᱠᱟᱛᱮᱜ ᱠᱚ ᱚᱰᱚᱠ ᱞᱮᱱᱟ ᱦᱩᱛᱩᱲ ᱫᱩᱨᱜᱟ ᱫᱚ ᱠᱚᱲᱟ ᱜᱤᱫᱽᱨᱟᱹ ᱠᱚᱫᱚ ᱧᱟᱢ ᱞᱮᱠᱚ ᱠᱷᱟᱱ ᱛᱟᱯᱟᱢᱟᱠᱚ ᱜᱚᱡ ᱠᱚᱣᱟᱭ ᱚᱱᱟᱛᱮ ᱠᱩᱲᱤ ᱜᱤᱫᱽᱨᱟᱹᱣᱟᱜ ᱥᱟᱭ ᱥᱟᱯᱟᱵ ᱦᱚᱨᱚᱜ ᱠᱟᱛᱮᱜ ᱠᱚ ᱩᱰᱩᱝ ᱞᱮᱱᱟ ᱚᱱᱟ ᱵᱷᱩᱭᱟᱹᱝ ᱵᱷᱤᱛᱨᱤ ᱨᱮ ᱛᱟᱦᱮᱸ ᱠᱟᱱ ᱛᱟᱠᱚᱣᱟ ᱥᱟᱨ ᱡᱚᱠᱷᱚᱱ ᱠᱷᱟᱱ ᱜᱮ ᱢᱚᱱᱮᱭᱟ ᱠᱚ ᱟᱠᱨᱚᱢᱚᱱ ᱦᱩᱭᱩᱜ ᱠᱟᱱᱟ ᱩᱱ ᱚᱠᱛᱮ ᱚᱱᱟ ᱥᱟᱨ ᱩᱰᱩᱝ ᱠᱟᱛᱮ ᱢᱟᱱᱮ ᱵᱷᱩᱭᱟᱹᱝᱼᱟᱜ ᱛᱮᱜᱮ ᱥᱟᱨ ᱠᱚ ᱛᱮᱨᱟᱝ ᱞᱮᱫᱟ